ᱦᱮᱞᱳ ᱦᱮᱸ ᱡᱚᱦᱟᱨᱜᱮ ᱤᱧᱫᱚ ᱩᱛᱛᱚᱨ ᱫᱤᱱᱟᱡᱯᱩᱨ ᱨᱮᱱ ᱠᱟᱹᱱᱟᱹᱧ ᱟᱢ ᱟᱞᱮᱫᱚ ᱱᱚᱸᱰᱮ ᱫᱚ ᱯᱩᱥ ᱵᱚᱸᱜᱟᱞᱮ ᱥᱚᱦᱚᱨᱟᱭᱚᱜᱼᱟ ᱥᱚᱨᱦᱟᱭ ᱫᱚ ᱱᱮᱸᱰᱟ ᱜᱚᱴᱟ ᱠᱟᱛᱮ ᱜᱮᱞᱮ ᱥᱚᱦᱚᱨᱟᱭᱚᱜᱼᱟ ᱡᱟᱦᱟᱸ ᱟᱹᱛᱩᱨᱮᱱ ᱢᱟᱺᱡᱷᱤ ᱢᱚᱬᱮ ᱢᱚᱬᱮ ᱢᱟᱺᱡᱤ ᱠᱚ ᱢᱟᱹᱡᱷᱤ ᱢᱚᱬᱮ ᱠᱚ ᱦᱮᱱᱟᱜ ᱠᱚᱣᱟ ᱩᱱᱠᱩ ᱠᱚ ᱱᱤᱭᱟᱹ ᱛᱮᱜᱮ ᱟᱞᱮᱫᱚ ᱫᱤᱱ ᱴᱷᱟᱹᱣᱠᱟᱹ ᱠᱟᱛᱮ ᱜᱮᱞᱮ ᱥᱚᱦᱚᱨᱟᱭᱚᱜᱼᱟ ᱟᱨ ᱥᱚᱦᱚᱨᱟᱭ ᱞᱟᱦᱟ ᱨᱮᱫᱚ ᱥᱚᱦᱚᱨᱟᱭ ᱞᱟᱦᱟ ᱨᱮᱫᱚ ᱡᱟᱦᱟᱸ ᱦᱚᱯᱚᱱᱮᱨᱟ ᱢᱤᱥᱨᱟ ᱠᱚᱠᱚ ᱛᱟᱦᱮᱱᱟ ᱩᱱᱠᱩ ᱠᱚᱞᱮ ᱱᱮᱣᱛᱟ ᱠᱚᱣᱟ ᱟᱨ ᱩᱱᱠᱩ ᱠᱚᱦᱚᱸ ᱥᱚᱦᱚᱨᱟᱭ ᱨᱮᱠᱚ ᱦᱟᱡᱩᱜᱼᱟ ᱟᱨ ᱟᱞᱮ ᱚᱸᱰᱮ ᱥᱚᱦᱚᱨᱟᱭ ᱫᱚ ᱦᱩᱭᱩᱜᱼᱟ ᱢᱚᱬᱮ ᱫᱤᱱ ᱯᱨᱚᱛᱷᱚᱢ ᱫᱚ ᱩᱢ ᱤᱱᱟᱹ ᱠᱟᱛᱮᱜ ᱫᱚ ᱫᱟᱠᱟ ᱤᱱᱟᱹ ᱠᱟᱛᱮ ᱫᱚ ᱠᱷᱩᱱᱴᱟᱹᱣ ᱡᱟᱞᱮ ᱦᱟᱹᱠᱩ ᱠᱟᱴᱠᱚᱢ ᱟᱨ ᱥᱟᱠᱨᱟᱛ ᱦᱮᱸ ᱟᱞᱮ ᱫᱚ ᱱᱚᱸᱰᱮ ᱫᱚ ᱜᱚᱜᱚ ᱦᱚᱲ ᱫᱚ ᱡᱚᱛᱚ ᱜᱤ ᱦᱟᱹᱠᱩ ᱠᱟᱴᱠᱚᱢ ᱜᱚᱡᱞᱮ ᱥᱮᱱᱚᱜᱼᱟ ᱥᱟᱠᱨᱟᱛ ᱦᱤᱞᱳᱜ ᱫᱚ ᱟᱞᱮ ᱫᱚ ᱩᱱ ᱦᱤᱞᱳᱜ ᱫᱚ ᱜᱚᱜᱚ ᱦᱚᱲ ᱫᱚ ᱡᱚᱛᱚ ᱠᱚᱜᱮ ᱚᱲᱟᱜ ᱨᱮᱞᱮ ᱛᱟᱦᱮᱱᱚᱜᱼᱟ ᱟᱨ ᱩᱱ ᱦᱤᱞᱳᱜ ᱫᱚ ᱵᱟ ᱵᱟᱵᱟ ᱠᱚᱫᱚ ᱡᱚᱛᱚ ᱜᱮ ᱥᱮᱸᱫᱽᱨᱟ ᱴᱟᱺᱰᱤ ᱠᱚ ᱪᱟᱞᱟᱜᱼᱟ ᱟᱨ ᱚᱸᱰᱮ ᱠᱷᱚᱡ ᱠᱚ ᱦᱤᱡᱩᱜᱼᱟ ᱦᱮᱡ ᱵᱟᱲᱟ ᱠᱟᱛᱮ ᱫᱚ ᱟᱫᱚ ᱩᱱᱠᱩ ᱫᱚ ᱡᱟᱸᱜᱟ ᱫᱟᱜ ᱠᱚ ᱦᱩᱭᱩᱜᱼᱟ ᱡᱟᱸᱜᱟ ᱫᱟᱜ ᱠᱟᱛᱮ ᱚᱲᱟᱜ ᱛᱮᱠᱚ ᱵᱚᱞᱚᱜᱼᱟ ᱟᱨ ᱤᱱᱟᱹ ᱛᱟᱭᱚᱢ ᱫᱚ ᱟᱹᱭᱩᱵ ᱵᱮᱲᱟ ᱴᱟᱭᱤᱢ ᱩᱱ ᱡᱚᱠᱷᱟᱜ ᱫᱚ ᱵᱚᱡᱟ ᱠᱚ ᱛᱩᱧᱟ ᱢᱟᱱᱮ ᱥᱩᱱᱩᱢ ᱯᱤᱴᱷᱟᱹ ᱠᱚ ᱛᱩᱧᱟ ᱦᱮᱸᱢᱟ ᱡᱚᱦᱟᱨ ᱜᱮ